ᱥᱮᱫᱟᱭ ᱫᱚ ᱟᱵᱚᱱᱟᱜ ᱥᱟᱶᱛᱟ ᱨᱮ ᱴᱮᱞᱤᱯᱷᱚᱱ ᱵᱮᱵᱚᱥᱛᱷᱟ ᱱᱚᱜᱠᱟ ᱞᱮᱠᱟ ᱛᱟᱦᱮᱸ ᱠᱟᱱᱟ ᱩᱱ ᱚᱠᱛᱚ ᱫᱚ ᱟᱵᱚᱫᱚ ᱯᱚᱭᱥᱟ ᱮᱢ ᱠᱟᱛᱮ ᱨᱚᱲ ᱨᱚᱯᱚᱲ ᱦᱩᱭᱩᱜ ᱠᱟᱱ ᱛᱟᱦᱮᱸ ᱠᱟᱱᱟ ᱟᱨ ᱫᱚᱢᱮ ᱜᱷᱟᱹᱲᱤᱡ ᱦᱚᱸ ᱵᱟᱝ ᱵᱚᱱ ᱨᱚᱲ ᱫᱟᱲᱮᱭᱟᱜ ᱠᱟᱱ ᱛᱟᱦᱮᱸᱠᱟᱱᱟ ᱪᱮᱫᱟᱜ ᱥᱮ ᱩᱱ ᱚᱠᱛᱚ ᱫᱚ ᱢᱮ ᱜᱷᱟᱹᱲᱤᱡ ᱮᱢ ᱨᱚᱲ ᱞᱮᱠᱷᱟᱱ ᱠᱟᱹᱣᱰᱤ ᱫᱚᱢᱮ ᱞᱟᱜᱟᱜᱼᱟ ᱟᱨ ᱦᱚᱸ ᱛᱤᱱ ᱫᱷᱟᱣ ᱴᱤᱞᱤᱯᱷᱚᱱ ᱛᱮᱢ ᱨᱚᱯᱚᱲᱟ ᱩᱱ ᱫᱷᱟᱣᱱ ᱜᱟᱱ ᱜᱮ ᱠᱟᱹᱣᱰᱤ ᱞᱟᱜᱟᱜ ᱠᱟᱱ ᱛᱟᱦᱮᱸ ᱠᱟᱱᱟ ᱟᱨ ᱦᱚᱸ ᱥᱮᱫᱟᱭ ᱚᱠᱛᱚ ᱫᱚ ᱚᱱᱟ ᱴᱮᱞᱤᱯᱷᱚᱱ ᱢᱤᱫ ᱡᱟᱭᱜᱟ ᱠᱷᱚᱱ ᱟᱨ ᱢᱤᱫ ᱡᱟᱭᱜᱟ ᱛᱮ ᱥᱟᱵ ᱠᱟᱛᱮ ᱥᱟᱨᱟ ᱜᱷᱟᱹᱲᱤᱡ ᱵᱟᱝ ᱵᱚᱱ ᱤᱫᱤ ᱫᱟᱲᱮᱭᱟᱜ ᱠᱟᱱ ᱛᱟᱦᱮᱸ ᱠᱟᱱᱟ ᱪᱮᱫᱟᱜ ᱥᱮ ᱚᱱᱟ ᱫᱚ ᱫᱚᱦᱚᱣᱟᱱ ᱡᱤᱱᱤᱥ ᱠᱟᱱᱟ ᱢᱮᱱᱠᱷᱟᱱ ᱱᱤᱛᱚᱜ ᱟᱵᱚ ᱱᱟᱦᱟᱜ ᱟᱱ ᱚᱠᱛᱚ ᱨᱮᱫᱚ ᱟᱹᱰᱤ ᱟᱭᱢᱟ ᱱᱚᱝᱠᱟ ᱴᱮᱞᱤᱯᱷᱚᱱ ᱠᱟᱢᱯᱟᱱᱤ ᱠᱚ ᱠᱟᱹᱴᱤᱡ ᱠᱟᱹᱴᱤᱡ ᱢᱚᱵᱟᱤᱞ ᱠᱚ ᱛᱩᱫ ᱠᱮᱫᱼᱟ ᱡᱟᱦᱟᱸ ᱫᱚ ᱛᱤ ᱨᱮ ᱥᱟᱵ ᱫᱚᱦᱚ ᱜᱟᱱᱚᱜᱼᱟ ᱟᱢ ᱡᱟᱦᱟᱸ ᱛᱮᱢ ᱪᱟᱞᱟᱜᱼᱟ ᱚᱱᱛᱮᱜᱮᱢ ᱤᱫᱤ ᱫᱟᱲᱮᱭᱟᱜᱼᱟ

ᱞᱟᱦᱟ ᱞᱮᱠᱟ ᱫᱚ ᱩᱱᱟᱹᱝ ᱯᱩᱭᱥᱟᱹ ᱫᱚ ᱵᱟᱭ ᱞᱟᱜᱟᱜᱼᱟ ᱪᱮᱫᱟᱜ ᱥᱮ ᱱᱚᱣᱟ ᱫᱚ ᱢᱤᱫ ᱫᱷᱟᱣ ᱜᱮᱢ ᱨᱤᱪᱟᱨᱡᱽ ᱠᱮᱠᱷᱟᱱ ᱟᱹᱰᱤ ᱜᱷᱟᱹᱲᱤᱡ ᱮᱢ ᱨᱚᱲ ᱨᱚᱯᱚᱲ ᱫᱟᱲᱮᱭᱟᱜᱼᱟ

ᱱᱤᱛᱚᱜ ᱡᱟᱦᱟᱸ ᱱᱚᱣᱟ ᱟᱵᱚ ᱱᱟᱦᱟᱜ ᱡᱩᱜᱽ ᱨᱮ ᱱᱚᱜᱼᱚᱭ ᱡᱮ ᱡᱟᱦᱟᱸ ᱤᱥᱢᱟᱴ ᱯᱷᱚᱱ ᱠᱚ ᱦᱮᱡ ᱥᱮᱴᱮᱨ ᱟᱠᱟᱱᱟ ᱚᱱᱟ ᱤᱥᱢᱟᱴ ᱯᱷᱚᱱ ᱫᱟᱨᱟᱭ ᱛᱮᱜᱮ ᱢᱤᱫ ᱡᱟᱭᱜᱟ ᱨᱮ ᱛᱟᱦᱮᱸ ᱠᱟᱛᱮᱫ ᱜᱚᱴᱟ ᱫᱤᱥᱚᱢ ᱫᱩᱱᱤᱭᱟᱹ ᱨᱮᱱᱟᱜ ᱠᱷᱚᱵᱚᱨ ᱮᱢ ᱧᱟᱢᱟ ᱥᱮᱫᱟᱭ ᱚᱠᱛᱚ ᱫᱚ ᱠᱷᱟᱞᱤ ᱨᱚᱲ ᱜᱮᱵᱚᱱ ᱨᱚᱲ ᱛᱟᱦᱮᱸᱜᱼᱟ ᱢᱮᱫ ᱢᱩᱠᱷᱟᱹᱱ ᱪᱮᱫ ᱦᱚ ᱵᱟᱝᱵᱚᱱ ᱧᱮᱧᱟᱢ ᱫᱟᱲᱮᱭᱟᱜ ᱠᱟᱱ ᱛᱟᱦᱮᱱᱟ ᱢᱮᱱ ᱠᱷᱟᱱ ᱱᱟᱦᱟᱜ ᱚᱠᱛᱚ ᱨᱮᱫᱚ ᱚᱱᱟ ᱤᱥᱢᱟᱴ ᱯᱷᱚᱱ ᱫᱟᱨᱟᱭ ᱛᱮᱜᱮ ᱢᱮᱫ ᱢᱩᱴᱷᱟᱹᱱ ᱵᱤᱰᱤᱭᱚ ᱠᱚᱞᱤᱝ ᱵᱷᱤᱰᱤᱭᱚ ᱠᱚ ᱥᱮᱨᱮᱧ ᱠᱚ ᱵᱚᱱ ᱟᱸᱡᱚᱢ ᱫᱟᱲᱮᱭᱟᱜ ᱠᱟᱱᱟ